ᱦᱮᱸ ᱦᱮᱞᱳ ᱦᱮᱸ ᱦᱮᱸ ᱱᱚᱣᱟ ᱫᱚ ᱟᱵᱚᱦᱟᱣᱟ ᱫᱚᱯᱛᱚᱨ ᱠᱟᱱ ᱜᱮᱭᱟ ᱛᱚ ᱪᱮᱫ ᱵᱟᱲᱟᱭ ᱥᱟᱱᱟᱭᱮᱫ ᱢᱮᱭᱟ ᱫᱟᱜ ᱨᱮᱱᱟᱜ ᱥᱚᱢᱵᱷᱚᱵᱚᱱᱟ ᱢᱟ ᱢᱮᱱᱟᱜ ᱢᱟ ᱢᱮᱱᱟᱜ ᱜᱮ ᱱᱚᱜᱼᱚᱭ ᱛᱮᱦᱮᱧ ᱜᱟᱯᱟ ᱫᱚᱭ ᱥᱤᱛᱩᱝᱮᱫᱟ ᱠᱤᱪᱷᱩᱫᱤᱱ ᱯᱚᱨᱮ ᱦᱟᱸᱜ ᱠᱟᱹᱴᱤᱡ ᱦᱟᱞᱠᱟ ᱢᱟᱪᱷᱟ ᱥᱳᱢᱵᱟᱨ ᱠᱚᱛᱮ ᱫᱚᱭ ᱟᱹᱭᱩᱵ ᱠᱚᱛᱮ ᱦᱟᱸᱜ ᱨᱤᱢᱤᱞ ᱨᱤᱢᱤᱞ ᱵᱷᱟᱵᱽ ᱦᱤᱡᱩᱜᱼᱟ ᱧᱤᱫᱟᱹ ᱮᱜᱟᱨᱚᱴᱟ ᱵᱟᱨᱚᱴᱟ ᱥᱮᱫ ᱠᱷᱚᱱ ᱫᱚ ᱦᱟᱸᱜ ᱴᱤᱯᱤᱠᱼᱴᱟᱯᱟᱠ ᱡᱚᱨᱚᱜᱼᱟ ᱵᱷᱳᱨᱼᱵᱷᱳᱨ ᱛᱮᱫᱚ ᱦᱟᱸᱜ ᱰᱷᱮᱨ ᱢᱟᱪᱷᱟᱜᱮ ᱡᱚᱨᱚᱜᱼᱟ ᱟᱫᱚ ᱪᱮᱫ ᱡᱟᱦᱟᱸ ᱱᱚᱣᱟ ᱡᱟᱹᱯᱩᱫ ᱢᱟᱪᱷᱟᱨᱮ ᱫᱟᱬᱟᱱ ᱪᱟᱞᱟᱜ ᱥᱟᱱᱟᱭᱮᱫ ᱯᱮᱭᱟ ᱥᱮ ᱪᱮᱫ ᱚᱱᱟ ᱠᱟᱨᱚᱱᱛᱮ ᱛᱮᱦᱮᱧ ᱫᱚ ᱟᱵᱚᱦᱟᱣᱟ ᱫᱚᱯᱛᱚᱨ ᱨᱮᱯᱮ ᱯᱷᱳᱱᱟᱠᱟᱫᱟ ᱦᱮᱸ ᱨᱮᱭᱟᱲ ᱫᱚ ᱮᱠᱷᱚᱱ ᱫᱚ ᱛᱟᱦᱮᱸ ᱦᱟᱛᱟᱲᱚᱜ ᱜᱮᱭᱟ ᱪᱮᱫᱟᱜ ᱥᱮ ᱡᱚᱛᱚ ᱫᱤᱱ ᱦᱟᱸᱜ ᱱᱚᱣᱟ ᱢᱟᱜᱽ ᱥᱮ ᱱᱚᱣᱟ ᱯᱷᱟᱹᱜᱩᱱ ᱯᱷᱟᱹᱜᱩᱱ ᱵᱚᱸᱜᱟ ᱡᱚᱛᱚ ᱫᱤᱱ ᱵᱟᱝ ᱪᱟᱵᱟᱜ ᱠᱟᱱ ᱦᱟᱸᱜ ᱛᱚᱛᱚ ᱫᱤᱱ ᱦᱟᱞᱠᱟᱼᱦᱟᱞᱠᱟ ᱫᱚ ᱦᱟᱸᱜ ᱪᱟᱞᱟᱜ ᱛᱮᱜᱮ ᱛᱟᱦᱮᱱᱟ ᱛᱚ ᱯᱷᱟᱹᱜᱩᱱ ᱨᱮᱱᱟᱜ ᱢᱩᱪᱟᱹᱫ ᱥᱮᱫ ᱦᱚᱸ ᱢᱤᱫᱴᱮᱱ ᱞᱟᱹᱴᱩ ᱦᱚᱭ ᱦᱤᱸᱥᱤᱫ ᱢᱮᱱᱟᱜ ᱟᱠᱟᱫᱟ ᱟᱫᱚ ᱚᱱᱟᱜᱮ ᱯᱷᱟᱹᱜᱩᱱ ᱨᱮᱱᱟᱜ ᱢᱩᱪᱟᱹᱫ ᱥᱮᱫ ᱫᱚ ᱚᱠᱟᱜᱮ ᱫᱟᱬᱟᱱ ᱫᱚ ᱟᱞᱚᱯᱮ ᱩᱰᱩᱠᱚᱜ ᱛᱟᱵᱚᱱᱟ ᱥᱮ ᱱᱚᱣᱟ ᱟᱹᱪᱩᱨ ᱦᱚᱭ ᱡᱟᱦᱟᱸᱵᱚᱱ ᱢᱮᱛᱟᱜ ᱠᱟᱱ ᱜᱷᱩᱨᱱᱤ ᱡᱷᱚᱲ ᱥᱟᱶᱛᱮ ᱥᱟᱰᱮ ᱵᱤᱡᱽᱞᱤ ᱦᱩᱰᱩᱨ ᱵᱤᱡᱽᱞᱤ ᱥᱟᱶᱛᱮ ᱫᱟᱜ ᱦᱚᱸ ᱢᱮᱱᱟᱜ ᱟᱠᱟᱫᱟ ᱛᱚ ᱚᱱᱟ ᱯᱷᱟᱹᱜᱩᱱ ᱵᱚᱸᱜᱟ ᱢᱩᱪᱟᱹᱫ ᱥᱮᱫ ᱫᱚ ᱫᱟᱬᱟᱱ ᱫᱚ ᱟᱞᱚᱯᱮ ᱛᱩᱫᱩᱜ ᱛᱟᱵᱚᱱᱟ ᱜᱟᱯᱟ ᱢᱮᱭᱟᱝ ᱫᱚ ᱢᱮᱱᱟᱜ ᱟᱠᱟᱫᱟ ᱛᱚ ᱦᱟᱞᱠᱟ ᱢᱟᱪᱷᱟ ᱜᱮᱭ ᱫᱟᱜᱟ ᱟᱨ ᱡᱟᱦᱟᱱᱟᱜ ᱠᱚ ᱚᱝᱠᱟ ᱠᱩᱠᱞᱤ ᱨᱮᱱᱟᱜ ᱢᱮᱱᱟᱜ ᱟᱠᱟᱫᱟ ᱥᱮ ᱵᱟᱹᱱᱩᱜᱼᱟ ᱱᱚᱣᱟ ᱫᱚ ᱜᱟᱯᱟ ᱢᱮᱭᱟᱝ ᱢᱚᱫᱽᱫᱷᱮ ᱨᱮᱜᱮ ᱪᱟᱵᱟᱜᱼᱟ ᱟᱫᱚ ᱟᱞᱮ ᱦᱚᱸ ᱵᱟᱞᱮ ᱞᱟᱹᱭ ᱫᱟᱲᱮᱭᱟᱜ ᱠᱟᱱᱟ ᱡᱮ ᱢᱮᱭᱟᱝ ᱦᱤᱞᱳᱜ ᱵᱟᱨᱚᱴᱟ ᱥᱚᱢᱚᱭ ᱥᱮ ᱮᱠᱴᱟ ᱥᱚᱢᱚᱭ ᱪᱟᱵᱟᱜᱼᱟ ᱪᱮᱫᱟᱜ ᱥᱮ ᱟᱵᱚᱦᱟᱣᱟ ᱨᱮᱱᱟᱜ ᱠᱳᱱᱳ ᱱᱤᱛᱳᱜᱼᱟᱜ ᱟᱵᱚᱦᱟᱣᱟ ᱨᱮᱱᱟᱜ ᱠᱳᱱᱳ ᱴᱷᱤᱠᱟᱹᱱ ᱵᱟᱝ ᱧᱟᱢᱚᱜ ᱠᱟᱱᱟ ᱛᱤᱱᱼᱛᱤᱱ ᱥᱩᱢᱟᱹᱭ ᱨᱮ ᱟᱵᱚᱦᱟᱣᱟ ᱯᱚᱨᱤᱵᱚᱨᱛᱚᱱ ᱜᱚᱫᱚᱜ ᱠᱟᱱᱟ ᱟᱞᱮ ᱦᱚᱸ ᱱᱚᱣᱟ ᱟᱵᱚᱦᱟᱣᱟ ᱫᱚᱯᱛᱚᱨ ᱨᱮᱱ ᱦᱚᱸ ᱵᱟᱞᱮ ᱴᱷᱤᱠ ᱫᱟᱲᱮᱭᱟᱜ ᱠᱟᱱᱟ ᱦᱚᱴᱟᱛ ᱦᱚᱴᱟᱛ ᱟᱵᱚᱦᱟᱣᱟ ᱨᱮᱱᱟᱝ ᱢᱳᱢᱮᱱᱴ ᱛᱮᱫ ᱯᱟᱞᱴᱟᱣ ᱜᱚᱫᱚᱜ ᱠᱟᱱᱟ ᱛᱚ ᱟᱥᱟᱠᱚᱨᱤ ᱜᱟᱯᱟ ᱢᱮᱭᱟᱝ ᱫᱚ ᱦᱟᱸᱜ ᱯᱷᱟᱸᱠ ᱨᱮᱱᱟᱜ ᱥᱚᱢᱵᱷᱚᱵᱚᱱᱟ ᱢᱮᱱᱟᱜᱼᱟ ᱴᱷᱤᱠ ᱜᱮᱭᱟ ᱛᱟᱦᱞᱮ ᱢᱟ ᱦᱮᱸ